ᱟᱞᱮ ᱟᱹᱛᱩᱨᱮ ᱢᱤᱫᱴᱮᱱ ᱵᱟᱹᱵᱩ ᱜᱤᱫᱽᱨᱟᱹ ᱥᱮᱛᱟ ᱠᱚ ᱜᱮᱨ ᱠᱮᱫᱮᱭᱟ ᱩᱱᱤ ᱜᱤᱫᱽᱨᱟᱹᱫᱚ ᱟᱫᱚ ᱥᱚᱸᱜᱮᱛᱮ ᱤᱧᱫᱚ ᱟᱞᱮ ᱚᱲᱟᱜ ᱤᱧ ᱟᱹᱜᱩ ᱠᱮᱫᱮᱭᱟ ᱟᱹᱜᱩ ᱠᱟᱛᱮᱫ ᱚᱸᱰᱮ ᱥᱮᱛᱟ ᱠᱚ ᱜᱮᱨ ᱠᱟᱫᱮ ᱚᱱᱟ ᱡᱟᱭᱜᱟ ᱫᱚ ᱡᱟᱦᱟᱸ ᱰᱮᱴᱚᱞ ᱛᱤᱧ ᱟᱹᱨᱩᱵᱽ ᱥᱟᱯᱷᱟ ᱠᱮᱫ ᱛᱟᱭᱟ ᱟᱹᱨᱩᱵ ᱥᱟᱯᱷᱟ ᱠᱟᱛᱮᱫ ᱧᱮᱞᱚᱜ ᱠᱟᱱᱟ ᱚᱸᱰᱮ ᱠᱷᱚᱱᱟᱜ ᱟᱹᱰᱤᱜᱟᱱ ᱢᱟᱭᱟᱢ ᱡᱚᱨᱚᱜ ᱠᱟᱱ ᱛᱟᱦᱮᱸ ᱱᱚᱜᱼᱟ ᱟᱫᱚ ᱢᱤᱫᱴᱟᱱ ᱥᱟᱯᱷᱟ ᱥᱩᱛᱤ ᱜᱮᱸᱫᱽᱨᱮᱡ ᱛᱮ ᱚᱸᱰᱮᱧ ᱛᱚᱞ ᱠᱮᱫ ᱛᱟᱭᱟ ᱟᱨ ᱛᱚᱞ ᱠᱟᱛᱮᱜ ᱛᱟᱨᱯᱚᱨᱮ ᱥᱚᱸᱜᱮ ᱥᱚᱸᱜᱮ ᱛᱮ ᱢᱤᱫᱴᱮᱱ ᱴᱳᱴᱳ ᱟᱨᱠᱤ ᱯᱷᱳᱱ ᱟᱫᱟ ᱜᱟᱹᱰᱤ ᱡᱟᱦᱟᱸ ᱚᱱᱟ ᱜᱟᱹᱰᱤ ᱛᱮ ᱟᱹᱛᱩ ᱠᱷᱚᱱ ᱢᱤᱫ ᱠᱤᱞᱳᱢᱤᱴᱟᱨ ᱡᱷᱟᱹᱞᱨᱮ ᱢᱤᱫᱴᱟᱱ ᱩᱯᱚ ᱥᱟᱥᱛᱷᱚ ᱠᱮᱫᱽᱨᱚ ᱛᱟᱦᱮᱸ ᱠᱟᱱᱟ ᱚᱸᱰᱮ ᱤᱫᱤ ᱠᱟᱛᱮᱫ ᱩᱱᱤᱧ ᱪᱤᱠᱤᱥᱥᱟ ᱦᱚᱪᱚ ᱠᱮᱫᱮᱭᱟ